ᱚᱠᱛᱚ ᱥᱟᱶ ᱥᱟᱶᱛᱮ ᱤᱧᱟᱹᱜ ᱴᱚᱴᱷᱟ ᱨᱮ ᱛᱤᱨᱞᱟᱹ ᱠᱚᱣᱟᱜ ᱥᱮᱱᱮᱪᱮᱫ ᱪᱮᱛᱟᱱ ᱨᱮ ᱟᱨ ᱥᱚᱨᱠᱟᱨ ᱞᱮᱠᱟᱛᱮ ᱡᱟᱦᱟᱸ ᱠᱟᱹᱢᱤ ᱦᱚᱨᱟ ᱥᱟᱵ ᱟᱠᱟᱱᱟ ᱚᱱᱟ ᱠᱚᱫᱚ ᱠᱟᱹᱢᱤ ᱠᱚᱫᱚ ᱠᱟᱜᱚᱡᱽ ᱠᱚᱞᱚᱢ ᱨᱮᱫᱚ ᱱᱟᱯᱟᱭ ᱜᱮᱭᱟ ᱢᱮᱱᱠᱷᱟᱱ ᱫᱚ ᱡᱟᱦᱟᱸ ᱱᱚᱝᱠᱟ ᱦᱚᱸ ᱥᱠᱩᱞ ᱢᱮᱱᱟᱜᱼᱟ ᱱᱚᱰᱮ ᱢᱤᱫᱴᱤᱡ ᱡᱟᱭᱜᱟ ᱨᱮ ᱥᱠᱩᱞ ᱢᱮᱱᱟᱜ ᱠᱷᱟᱱ ᱫᱚ ᱚᱱᱟ ᱪᱮᱛᱟᱱ ᱨᱮ ᱢᱟᱥᱴᱚᱨ ᱴᱷᱤᱠᱛᱮ ᱵᱟᱹᱱᱩᱜ ᱠᱚᱣᱟ ᱚᱠᱟᱨᱮ ᱢᱚᱬᱮ ᱜᱚᱴᱟᱜ ᱠᱚ ᱞᱟᱹᱠᱛᱤ ᱠᱷᱟᱱ ᱵᱟᱨᱭᱟ ᱜᱮ ᱦᱩᱱᱟᱹᱜ ᱢᱮᱱᱟᱜ ᱠᱤᱱᱟ ᱱᱚᱜᱼᱚᱸᱭ ᱱᱚᱣᱟ ᱪᱮᱛᱟᱱ ᱨᱮ ᱮᱴᱠᱮᱴᱚᱬᱮ ᱢᱮᱱᱟᱜᱼᱟ ᱟᱨ ᱟᱹᱫᱤᱵᱟᱹᱥᱤ ᱠᱚ ᱟᱵᱚ ᱥᱟᱱᱛᱟᱲ ᱞᱟᱲᱠᱟ ᱠᱚ ᱰᱷᱮᱹᱨ ᱢᱮᱱᱟᱜ ᱠᱚᱣᱟ ᱚᱱᱟ ᱠᱷᱟᱹᱛᱤᱨᱛᱮ ᱱᱩᱠᱩ ᱫᱚ ᱯᱩᱭᱥᱟᱹ ᱴᱟᱠᱟ ᱠᱚᱢ ᱜᱮ ᱢᱮᱱᱟᱜᱼᱟ ᱵᱮᱥ ᱯᱟᱲᱦᱟᱜ ᱞᱟᱹᱜᱤᱫᱛᱮ ᱡᱟᱦᱟᱸ ᱥᱟᱺᱜᱤᱧ ᱪᱟᱞᱟᱜ ᱨᱮᱭᱟᱜ ᱱᱚᱣᱟ ᱵᱟᱝ ᱠᱚ ᱥᱮᱱ ᱫᱟᱲᱮᱭᱟᱜ ᱠᱟᱱᱟ ᱯᱩᱭᱥᱟ ᱴᱟᱠᱟ ᱢᱮᱱᱟᱜ ᱦᱚᱲ ᱜᱮᱠᱚ ᱠᱚᱢ ᱫᱷᱟᱨᱟ ᱩᱱᱠᱩ ᱵᱟᱦᱨᱮ ᱦᱚᱸ ᱯᱟᱲᱦᱟᱜ ᱠᱚ ᱥᱮᱱᱚᱜ ᱠᱟᱱᱟ ᱟᱨ ᱱᱚᱣᱟ ᱡᱟᱭᱜᱟ ᱨᱮ ᱡᱟᱦᱟᱸ ᱛᱤᱱᱟᱹᱜ ᱛᱤᱨᱞᱟᱹ ᱠᱚᱣᱟᱜ ᱡᱟᱦᱟᱸ ᱥᱠᱩᱞ ᱠᱚ ᱥᱠᱩᱞ ᱠᱚᱨᱮᱜ ᱠᱚ ᱚᱞᱚᱜ ᱠᱟᱱᱟ ᱟᱨ ᱱᱤᱛᱚᱜ ᱱᱟᱜ ᱱᱚᱣᱟ ᱡᱟᱦᱟᱸ ᱫᱚᱱᱰᱚ ᱢᱩᱠᱛᱚ ᱵᱤᱫᱽᱫᱟᱞᱚᱭ ᱪᱟᱹᱞᱩ ᱟᱠᱟᱫ ᱠᱷᱟᱹᱛᱤᱨᱛᱮ ᱜᱤᱫᱽᱨᱟᱹ ᱠᱚ ᱯᱟᱲᱦᱟᱣ ᱫᱚ ᱵᱟᱠᱚ ᱯᱟᱲᱦᱟᱣᱮᱫ ᱠᱚᱣᱟ ᱵᱷᱤᱰᱤ ᱜᱚᱲᱟ ᱨᱮ ᱞᱮᱠᱟ ᱠᱚ ᱥᱟᱵᱟᱣ ᱠᱟᱫ ᱠᱚᱣᱟ ᱟᱨ ᱱᱚᱣᱟ ᱜᱮ ᱱᱟᱦᱟᱜ ᱫᱩᱠ ᱵᱩᱡᱷᱟᱹᱜ ᱠᱟᱱᱟ ᱡᱟᱦᱟᱸ ᱡᱮ ᱛᱤᱨᱞᱟᱹ ᱪᱮᱫ ᱠᱚᱲᱟ ᱜᱤᱫᱟᱹᱨ ᱠᱚ ᱦᱚᱸ ᱩᱱᱠᱩ ᱞᱟᱴᱠᱟ ᱠᱚ ᱩᱱᱠᱩ ᱦᱚᱸ ᱵᱟᱝ ᱠᱚ ᱯᱟᱲᱦᱟᱣ ᱴᱷᱤᱠ ᱫᱟᱲᱮᱭᱟᱜ ᱠᱟᱱᱟ ᱟᱫᱚ ᱱᱤᱛᱚᱜ ᱟᱵᱚ ᱯᱟᱦᱴᱟ ᱠᱷᱚᱱ ᱡᱟᱦᱟᱸ ᱚᱞ ᱪᱤᱠᱤ ᱪᱷᱟᱨᱟ ᱯᱟᱥᱱᱟᱣ ᱠᱟᱹᱢᱤ ᱪᱟᱞᱟᱜ ᱠᱟᱱᱟ ᱚᱱᱟ ᱠᱚᱨᱮᱜ ᱱᱤᱛᱚᱜ ᱫᱚ ᱟᱭᱢᱟ ᱛᱤᱨᱞᱟᱹ ᱠᱚ ᱟᱨ ᱥᱟᱱᱟᱢ ᱠᱚᱜᱮ ᱨᱟᱹᱥᱠᱟᱹ ᱥᱟᱞᱟᱜ ᱠᱚ ᱪᱮᱫᱚᱜ ᱠᱟᱱᱟ